ᱦᱮᱞᱳ ᱦᱮᱸ ᱜᱚᱢᱠᱮ ᱥᱩᱨᱮᱥᱨᱮᱱ ᱜᱟᱨᱡᱮᱱ ᱤᱧ ᱞᱟᱹᱭᱫᱟ ᱞᱟᱹᱭ ᱫᱟᱞᱤᱧ ᱵᱤᱱᱤᱰ ᱛᱚ ᱦᱩᱭ ᱱᱟ ᱟᱞᱮ ᱥᱩᱨᱮᱥ ᱵᱟᱹᱵᱩ ᱪᱮᱫᱠᱟ ᱱᱟᱢᱵᱟᱨ ᱠᱚᱭ ᱧᱟᱢ ᱠᱟᱫᱟ ᱴᱤᱭᱩᱥᱚᱱ ᱛᱚ ᱫᱤᱱᱜᱮ ᱪᱟᱞᱟᱜ ᱠᱟᱱᱟᱭ ᱟᱨ ᱠᱮᱞᱟᱥ ᱨᱮ ᱵᱟᱭ ᱯᱟᱲᱦᱟᱜ ᱛᱮ ᱦᱮᱸ ᱦᱮᱸ ᱦᱮᱸ ᱟᱪᱪᱷᱟ ᱚ ᱜᱚᱢᱠᱮ ᱛᱟᱦᱚᱞᱮ ᱟᱯᱮᱦᱚᱸ ᱠᱟᱹᱴᱤᱡ ᱜᱚᱲᱚ ᱥᱚᱯᱚᱦᱚᱫ ᱵᱷᱟᱞᱮ ᱴᱷᱤᱠ ᱯᱟᱲᱦᱟᱣ ᱮᱯᱮ ᱦᱮᱸ ᱦᱮᱸ ᱢᱳᱴᱟᱢᱩᱴᱤ ᱤᱥᱠᱩᱞ ᱫᱚ ᱫᱤᱱᱜᱮ ᱪᱟᱞᱟᱜ ᱠᱟᱱ ᱛᱟᱸᱦᱮᱜᱼᱮ ᱟᱨ ᱚᱲᱟᱜ ᱨᱮᱫᱚ ᱯᱟᱲᱦᱟᱜ ᱜᱮᱭᱟᱭ ᱵᱟᱝ ᱫᱚ ᱵᱟᱝ ᱴᱤᱭᱩᱥᱚᱱ ᱦᱚᱸ ᱫᱤᱱᱜᱮ ᱪᱟᱞᱟᱜ ᱟᱭ ᱮᱱᱛᱮ ᱨᱮᱦᱚᱸ ᱠᱟᱹᱴᱤᱡ ᱪᱤᱠᱟᱹᱛᱮ ᱱᱟᱢᱵᱟᱨ ᱠᱚ ᱵᱷᱟᱜᱮ ᱵᱟᱝ ᱦᱩᱭ ᱠᱟᱱ ᱛᱟᱭᱟ ᱦᱮᱸ ᱪᱟᱞᱟᱜ ᱠᱟᱱ ᱛᱟᱸᱦᱮᱜᱼᱮ ᱵᱟᱡᱟᱨ ᱥᱮᱫ ᱨᱮ ᱴᱤᱭᱩᱥᱚᱱ ᱮ ᱯᱟᱲᱦᱟᱜᱼᱟ ᱟᱨ ᱚᱠᱟ ᱚᱠᱟ ᱥᱟᱵᱡᱮᱠᱴᱨᱮ ᱠᱚᱢᱮ ᱧᱟᱢ ᱠᱟᱫᱟ ᱤᱝᱞᱤᱥ ᱵᱟᱝᱞᱟ ᱠᱚᱫᱚ ᱴᱷᱤᱠ ᱜᱮᱛᱟᱭᱟ ᱵᱟᱝ ᱚ ᱵᱷᱟᱜᱮ ᱴᱷᱤᱠ ᱟᱯᱮᱦᱚᱸ ᱜᱚᱲᱚᱥᱚᱯᱚᱦᱚᱫ ᱮᱢᱟᱭ ᱯᱮ ᱠᱟᱹᱴᱤᱡ ᱦᱮᱸ ᱟᱪᱪᱷᱟ ᱴᱷᱤᱠ ᱜᱮᱭᱟ ᱛᱟᱦᱞᱮ ᱜᱚᱢᱠᱮ ᱦᱮᱸ ᱦᱮᱸ ᱫᱚᱦᱚᱭ ᱫᱟᱞᱤᱧ